ᱱᱤᱛᱚᱜ ᱟᱜ ᱡᱩᱜᱽ ᱥᱚᱢᱚᱭ ᱨᱮ ᱡᱩᱜᱽ ᱥᱚᱸᱜᱮ ᱥᱚᱸᱜᱮ ᱛᱮ ᱫᱤᱱ ᱦᱚᱸ ᱵᱚᱫᱚᱞ ᱠᱟᱱᱟ ᱱᱤᱛᱚᱜ ᱟᱜ ᱫᱤᱱ ᱨᱮ ᱜᱤᱫᱽᱨᱟᱹ ᱫᱚ ᱡᱮᱢᱚᱱ ᱤᱧᱨᱮᱱ ᱜᱤᱫᱽᱨᱟᱹ ᱜᱮ ᱢᱮᱱᱟᱭᱟ ᱡᱮ ᱩᱱᱤ ᱜᱤᱫᱽᱨᱟᱹ ᱡᱩᱫᱤ ᱛᱤᱱ ᱪᱟᱨ ᱵᱚᱪᱷᱚᱨᱤᱧ ᱵᱷᱚᱨᱛᱤ ᱞᱮᱠᱷᱟᱱ ᱛᱟᱦᱚᱞᱮ ᱩᱱᱤ ᱠᱳᱱᱚ ᱨᱚᱲᱜᱮ ᱵᱟᱭ ᱵᱩᱡᱷᱟᱹᱣ ᱠᱮᱭᱟ ᱠᱳᱱᱳ ᱜᱮ ᱪᱮᱫ ᱜᱮ ᱵᱟᱭ ᱵᱩᱡᱷᱟᱹᱣ ᱠᱮᱭᱟ ᱚᱱᱟ ᱞᱟᱹᱜᱤᱫ ᱛᱮ ᱤᱧᱨᱮᱱ ᱜᱤᱫᱽᱨᱟᱹ ᱫᱚ ᱚᱲᱟᱜ ᱨᱤᱧ ᱥᱮᱬᱟ ᱠᱮᱫᱮᱭᱟ ᱩᱱᱟᱹᱜ ᱫᱤᱱ ᱟᱨ ᱯᱟᱸᱪ ᱛᱷᱮᱠᱮ ᱪᱷᱚ ᱵᱚᱪᱷᱚᱨ ᱨᱤᱧ ᱵᱷᱚᱨᱛᱤ ᱠᱮᱫᱮᱭᱟ ᱯᱮᱱᱴᱤᱝ ᱚᱱᱟ ᱪᱮᱫ ᱞᱟᱹᱜᱤᱫ ᱡᱮ ᱡᱟᱛᱮ ᱨᱚᱲᱮ ᱵᱩᱡᱷᱟᱹᱣ ᱚᱱᱟᱛᱮ ᱯᱟᱸᱪ ᱠᱷᱚᱡ ᱪᱷᱚ ᱵᱚᱪᱷᱚᱨ ᱨᱤᱧ ᱵᱷᱚᱨᱛᱤ ᱠᱮᱫᱮᱭᱟ ᱪᱮᱫᱟᱜ ᱢᱟᱥᱮ ᱱᱤᱭᱟᱹ ᱫᱚ ᱞᱟᱹᱭ ᱯᱮ ᱱᱤᱛᱚᱜ ᱟᱜ ᱫᱤᱱ ᱨᱮ ᱫᱤᱱ ᱫᱤᱱ ᱛᱮ ᱠᱚᱢᱯᱤᱴᱤᱥᱮᱱ ᱡᱩᱜᱽ ᱠᱟᱱᱟ ᱟᱨ ᱱᱤᱭᱟᱹ ᱠᱚ ᱟᱵᱚ ᱨᱮᱱ ᱢᱟᱹᱱᱢᱤ ᱦᱚᱸ ᱦᱚᱬ ᱦᱚᱯᱚᱱ ᱦᱚᱸ ᱟᱹᱰᱤ ᱠᱚ ᱥᱮᱬᱟᱭᱮᱱᱟ ᱟᱨ ᱱᱤᱭᱟᱹᱨᱮ ᱡᱩᱫᱤ ᱵᱟᱢ ᱪᱮᱫ ᱦᱚᱪᱚᱭᱮ ᱠᱷᱟᱱ ᱠᱚᱢᱯᱤᱴᱤᱥᱮᱱ ᱨᱮ ᱩᱱᱤ ᱜᱤᱫᱽᱨᱟᱹ ᱵᱟᱭ ᱮᱞᱟᱜᱼᱟ ᱚᱱᱟ ᱠᱷᱟᱹᱛᱤᱨ ᱛᱮ ᱤᱧᱫᱩᱧ ᱪᱮᱥᱴᱟ ᱠᱮᱜ ᱱᱩᱭ ᱜᱤᱫᱽᱨᱟᱹ ᱮᱠ ᱠᱷᱚᱱ ᱛᱮ ᱯᱟᱸᱪ ᱵᱚᱪᱷᱚᱨ ᱫᱷᱟᱹᱵᱤᱡ ᱫᱚ ᱚᱲᱟᱜ ᱨᱮᱜᱮᱧ ᱫᱚᱦᱚᱭᱮᱭᱟ ᱨᱚᱲᱤᱧ ᱪᱮᱫ ᱟᱭᱟ ᱫᱤᱠᱩ ᱨᱚᱲᱤᱧ ᱪᱮᱫ ᱟᱭᱟ ᱚᱱᱟ ᱠᱚ ᱪᱮᱫ ᱞᱮᱠᱷᱟᱱ ᱜᱮ ᱯᱟᱸᱪ ᱛᱷᱮᱠᱮ ᱪᱷᱚ ᱵᱚᱪᱷᱚᱨ ᱨᱮᱫᱚ ᱤᱥᱠᱩᱞ ᱨᱮᱧ ᱵᱷᱚᱨᱛᱤᱭᱮᱭᱟ ᱚᱱᱟ ᱥᱚᱸᱜᱮ ᱥᱚᱸᱜᱮ ᱛᱮ ᱤᱧ ᱫᱚ ᱯᱮᱱᱴᱤᱝ ᱠᱞᱟᱥ ᱨᱤᱧ ᱵᱷᱚᱨᱛᱤᱭᱮᱭᱟ ᱡᱟᱛᱮ ᱩᱱᱤ ᱜᱤᱫᱽᱨᱟᱹ ᱟᱜᱟᱢᱤ ᱫᱤᱱᱨᱮ ᱠᱚᱢᱯᱤᱴᱤᱥᱮᱱ ᱨᱮ ᱡᱟᱛᱮ ᱵᱟᱭ ᱵᱟᱫᱚᱜ ᱟᱨ ᱠᱚᱢᱯᱤᱴᱤᱥᱮᱱ ᱨᱮ ᱵᱟᱫ ᱞᱮᱱᱠᱷᱟᱱ ᱤᱧᱨᱮᱱ ᱜᱤᱫᱽᱨᱟᱹ ᱥᱚᱸᱜᱮ ᱥᱚᱸᱜᱮ ᱛᱮ ᱤᱧ ᱦᱚᱸ ᱫᱩᱠ ᱜᱤᱧ ᱟᱹᱭᱠᱟᱹᱣᱟ ᱚᱱᱟᱛᱮ ᱱᱤᱛᱚᱜ ᱟᱜ ᱫᱤᱱ ᱨᱮᱫᱚ ᱤᱧᱫᱚ ᱫᱤᱱᱟᱹᱢ ᱫᱤᱱᱤᱧ ᱠᱞᱟᱥ ᱛᱟᱭᱟ ᱚᱲᱟᱜ ᱨᱮᱦᱚᱸᱧ ᱪᱮᱫ ᱟᱭ ᱠᱟᱱᱟ ᱥᱚᱸᱜᱮ ᱥᱚᱸᱜᱮ ᱛᱮ ᱤᱥᱠᱩᱞ ᱨᱮᱦᱚᱸ ᱠᱚ ᱪᱮᱫ ᱟᱭ ᱠᱟᱱᱟ ᱥᱚᱸᱜᱮ ᱥᱚᱸᱜᱮ ᱛᱮ ᱯᱨᱟᱭᱵᱷᱮᱴ ᱨᱮᱠᱚ ᱪᱮᱫ ᱟᱭ ᱠᱟᱱᱟ ᱟᱨ ᱚᱱᱟ ᱵᱟᱢ ᱪᱮᱫ ᱟᱭ ᱠᱷᱟᱱ ᱛᱳ ᱡᱮᱠᱳᱱᱳ ᱜᱮ ᱠᱩᱭᱤᱡᱽ ᱯᱨᱚᱛᱤᱡᱳᱜᱤᱛᱟ ᱨᱮ ᱵᱟᱭ ᱮᱞᱟᱜᱼᱟ ᱟᱨ ᱟᱵᱚ ᱢᱟ ᱢᱟᱹᱱᱢᱤ ᱢᱟ ᱞᱟᱦᱟ ᱡᱩᱜᱽ ᱨᱮᱱ ᱢᱟ ᱟᱹᱰᱤ ᱜᱮᱵᱚᱱ ᱛᱟᱭᱚᱢ ᱜᱮᱭᱟ ᱠᱤᱱᱛᱩ ᱱᱤᱛᱚᱜ ᱤᱭᱟᱹ ᱨᱮᱱ ᱜᱤᱫᱽᱨᱟᱹ ᱫᱚ ᱥᱚᱢᱚᱭ ᱥᱚᱸᱜᱮ ᱥᱚᱸᱜᱮ ᱛᱮᱵᱚᱱ ᱯᱚᱨᱤᱵᱚᱨᱛᱚᱱ ᱞᱮᱫ ᱠᱚᱣᱟ ᱟᱵᱚ ᱛᱤᱱᱟᱹᱜ ᱟᱸᱴ ᱵᱟᱠᱚ ᱯᱚᱨᱤᱵᱚᱨᱛᱚᱱ ᱞᱮᱜ ᱵᱚᱱᱟ ᱚᱱᱟ ᱟᱵᱚ ᱵᱚᱱ ᱯᱩᱨᱚᱱ ᱮᱫᱟ ᱟᱵᱚ ᱠᱚᱨᱮᱱ ᱜᱚᱜᱚ ᱵᱟᱵᱟ ᱵᱟᱠᱚ ᱚᱞᱚᱜ ᱯᱟᱲᱦᱟᱣ ᱛᱮ ᱵᱟᱠᱚ ᱥᱮᱬᱟ ᱞᱮᱫᱟ ᱠᱤᱱᱛᱩ ᱟᱵᱚ ᱱᱟᱥᱮᱭᱟᱜ ᱠᱚ ᱚᱞᱚᱜ ᱯᱟᱲᱦᱟᱣ ᱦᱚᱪᱚ ᱟᱠᱟᱫ ᱵᱚᱱᱟ ᱚᱱᱟ ᱞᱟᱹᱜᱤᱫ ᱛᱮ ᱟᱵᱚ ᱵᱚᱱ ᱪᱮᱥᱴᱟᱭᱟ ᱤᱧ ᱛᱤᱱᱟᱹᱜ ᱤᱧ ᱚᱞᱚᱜ ᱯᱟᱲᱦᱟᱣ ᱞᱮᱱᱟ ᱛᱤᱱᱟᱹᱜ ᱠᱟᱹᱴᱤᱡ ᱠᱷᱚᱱ ᱠᱚ ᱯᱟᱲᱦᱟᱣ ᱦᱚᱪᱚ ᱞᱤᱫᱤᱧᱟ ᱚᱱᱟ ᱠᱷᱚᱱᱛᱮ ᱢᱤᱫ ᱜᱩᱱ ᱞᱟᱦᱟ ᱠᱷᱚᱱ ᱤᱧ ᱜᱤᱫᱽᱨᱟᱹᱧ ᱪᱮᱫ ᱦᱚᱪᱚᱭᱮᱭᱟ ᱟᱨ ᱮᱢᱚᱱ ᱤᱧ ᱪᱮᱫ ᱦᱚᱪᱚᱭᱮᱭᱟ ᱠᱚᱢᱯᱤᱭᱩᱴᱟᱨ ᱦᱚᱸ ᱚᱲᱟᱜ ᱨᱮᱜᱮᱧ ᱴᱨᱮᱱᱤᱝ ᱦᱚᱪᱚ ᱫᱮᱭᱟ ᱪᱮᱫ ᱦᱚᱪᱚ ᱫᱤᱭᱟᱹᱧ ᱢᱳᱵᱟᱭᱤᱞ ᱦᱚᱸ ᱚᱛᱟ ᱪᱮᱫ ᱦᱚᱪᱚ ᱠᱮᱫᱮᱭᱟ ᱥᱚᱸᱜᱮ ᱛᱮ ᱡᱟᱛᱮ ᱡᱚᱛᱚ ᱡᱮ ᱥᱚᱢᱚᱭ ᱪᱟᱞᱟᱜ ᱠᱟᱱᱟ ᱚᱱᱟ ᱥᱚᱢᱚᱭ ᱚᱱᱩᱡᱟᱭᱤ ᱨᱮ ᱡᱟᱛᱮ ᱤᱧ ᱨᱮᱱ ᱜᱤᱫᱽᱨᱟᱹ ᱡᱟᱛᱮ ᱚᱠᱟ ᱡᱟᱭᱜᱟ ᱨᱮᱦᱚᱸ ᱵᱮᱨᱛᱷᱚ ᱵᱟᱝ ᱦᱩᱭᱩᱜ ᱛᱟᱭᱟ ᱚᱱᱟ ᱞᱟᱹᱜᱤᱫ ᱛᱮ ᱤᱧᱟᱹᱜ ᱠᱳᱥᱤᱥ ᱢᱮᱱᱟᱜ ᱛᱤᱧᱟᱹ ᱤᱧ ᱡᱩᱫᱤ ᱱᱤᱭᱟᱹ ᱞᱟᱭᱤᱱ ᱛᱤᱧ ᱯᱟᱲᱦᱟᱣᱮᱱᱟ ᱛᱟᱦᱚᱞᱮ ᱤᱧᱨᱮᱱ ᱜᱤᱫᱽᱨᱟᱹ ᱡᱚᱛᱚ ᱞᱟᱭᱤᱱ ᱛᱮᱜᱤᱧ ᱥᱮᱬᱟ ᱟᱭᱟ ᱚᱠᱟᱴᱟᱜ ᱞᱟᱭᱤᱱ ᱨᱮᱦᱚᱸ ᱡᱟᱛᱮ ᱵᱟᱭ ᱢᱟᱹᱱ ᱡᱟᱛᱮ ᱵᱟᱭ ᱠᱚᱢᱚᱜ ᱛᱟᱭ ᱚᱱᱟᱛᱮ ᱤᱧ ᱟᱹᱰᱤᱧ ᱪᱮᱥᱴᱟᱭᱮᱫᱟ ᱟᱨ ᱱᱤᱭᱟᱹ ᱤᱧᱟᱹᱜ ᱪᱮᱥᱴᱟ ᱛᱤᱱᱟᱹᱜ ᱫᱷᱟᱹᱵᱤᱡ ᱤᱧᱨᱮᱱ ᱜᱤᱫᱽᱨᱟᱹ ᱵᱟᱹᱧ ᱢᱟᱹᱱᱩᱥᱮᱭᱟ ᱩᱱᱟᱹᱜ ᱫᱷᱟᱹᱵᱤᱡ ᱱᱤᱭᱟᱹ ᱪᱮᱥᱴᱟᱧ ᱫᱚᱦᱚᱭ ᱛᱤᱧᱟᱹ